ᱤᱧ ᱨᱚᱛᱚᱱ ᱥᱩᱭᱤᱴ ᱠᱷᱚᱱᱟᱜ ᱨᱳᱥᱜᱩᱞᱞᱟᱧ ᱚᱰᱟᱨ ᱞᱮᱫ ᱛᱟᱦᱮᱸᱫ ᱫᱚ ᱵᱟᱯᱞᱟ ᱵᱟᱠᱷᱨᱟᱛᱮ ᱪᱮᱫᱟᱜ ᱥᱮ ᱵᱟᱯᱞᱟ ᱨᱮᱫᱚ ᱡᱚᱛᱚ ᱦᱚᱲ ᱜᱮ ᱱᱮᱛᱟᱨ ᱫᱚ ᱦᱮᱬᱮᱢ ᱠᱚ ᱠᱷᱣᱟᱮᱫ ᱠᱚᱣᱟ ᱫᱟᱠᱟ ᱥᱟᱶᱛᱮ ᱢᱤᱫᱴᱮᱱ ᱢᱤᱫᱴᱮᱱ ᱨᱳᱥᱜᱩᱞᱞᱟ ᱠᱚ ᱮᱢᱟ ᱠᱚ ᱠᱟᱱ ᱜᱮᱭᱟ ᱚᱱᱟ ᱠᱷᱟᱹᱛᱤᱨ ᱤᱧᱦᱚᱧ ᱚᱰᱟᱨ ᱞᱮᱫ ᱛᱟᱦᱮᱸᱫ ᱟᱫᱚ ᱨᱳᱥᱜᱚᱞᱞᱟ ᱟᱹᱰᱤ ᱜᱚᱴᱟᱝ ᱚᱰᱟᱨ ᱞᱮᱫ ᱛᱟᱦᱮᱸᱫ ᱫᱚ ᱨᱳᱥᱜᱩᱞᱞᱟ ᱟᱨ ᱚᱱᱟ ᱥᱟᱶᱛᱮ ᱢᱤᱫᱴᱟᱱ ᱠᱟᱛᱮᱫ ᱠᱟᱞᱚ ᱡᱟᱹᱢᱩᱱᱮᱧ ᱚᱰᱟᱨ ᱞᱮᱫ ᱛᱟᱦᱮᱸ ᱫᱚ ᱡᱟᱦᱟᱸ ᱫᱚᱠᱚ ᱢᱮᱛᱟᱜᱼᱟ ᱱᱟᱦᱟᱜ ᱟᱵᱚ ᱥᱟᱱᱛᱟᱲ ᱛᱮᱫᱚ ᱦᱮᱸᱫᱮᱭᱟᱜ ᱨᱳᱥᱜᱚᱚᱞᱟᱧ ᱚᱰᱟᱨ ᱞᱮᱫ ᱛᱟᱦᱮᱸᱫ ᱫᱚ ᱟᱨ ᱚᱱᱟ ᱥᱟᱶ ᱥᱟᱶᱛᱮ ᱚᱱᱟᱠᱤᱱ ᱵᱟᱱᱟᱨ ᱤᱧ ᱚᱰᱟᱨ ᱞᱮᱫ ᱛᱟᱦᱮᱸ ᱫᱚ ᱤᱱᱟᱹ ᱥᱟᱶᱛᱮ ᱵᱩᱫᱤᱭᱟᱹ ᱚᱰᱟᱨ ᱛᱟᱨᱟ ᱞᱮᱫ ᱛᱟᱦᱮᱱ ᱫᱚ ᱦᱮᱬᱮᱢ ᱡᱤᱱᱤᱥ ᱤᱧ ᱚᱰᱟᱨ ᱛᱟᱦᱮᱸ ᱫᱚ ᱟᱫᱚ ᱦᱮᱬᱮᱢ ᱡᱤᱱᱤᱥ ᱨᱮ ᱫᱚ ᱵᱩᱫᱤᱭᱟᱹ ᱦᱚᱱ ᱴᱷᱤᱠ ᱜᱮ ᱛᱟᱦᱮᱸ ᱠᱟᱱᱟ ᱟᱨ ᱠᱟᱞᱚ ᱡᱟᱹᱵᱩᱱ ᱦᱚᱱ ᱴᱷᱤᱠ ᱜᱮ ᱛᱟᱦᱮᱸ ᱠᱟᱱᱟ ᱡᱟᱦᱟᱸ ᱫᱚ ᱱᱟᱦᱟᱜ ᱦᱮᱱᱫᱮᱭᱟᱞ ᱨᱳᱥᱜᱚᱚᱞᱟ ᱵᱚᱱ ᱢᱮᱛᱟᱜᱼᱟ ᱟᱫᱚ ᱡᱟᱦᱟᱸ ᱨᱳᱥᱜᱚᱞᱞᱟ ᱯᱩᱲᱟᱜ ᱚᱱᱟ ᱛᱮᱫ ᱠᱷᱟᱹᱞᱤ ᱫᱚᱢᱮ ᱦᱮᱬᱮᱢ ᱛᱟᱦᱮᱸ ᱠᱟᱱᱟ ᱚᱱᱟ ᱡᱩᱫᱤ ᱠᱟᱹᱡ ᱧᱚᱜ ᱵᱮᱥ ᱫᱷᱟᱨᱟ ᱛᱟᱦᱮᱸ ᱠᱚᱜᱼᱟ ᱮᱱᱠᱷᱟᱱ ᱟᱹᱰᱤ ᱡᱳᱨᱜᱮ ᱵᱷᱟᱹᱜᱤ ᱠᱚᱜᱼᱟ ᱦᱩᱱᱟᱹᱜ ᱪᱮᱫᱟᱜ ᱥᱮ ᱡᱚᱛᱚ ᱦᱚᱲ ᱦᱚᱸ ᱡᱟᱹᱥᱛᱤ ᱦᱮᱬᱮᱢ ᱵᱟᱵᱚᱱ ᱠᱩᱥᱤᱭᱟᱜᱼᱟ ᱚᱠᱚᱭ ᱠᱚᱪᱚᱝ ᱥᱩᱜᱟᱨ ᱯᱮᱥᱮᱱᱴ ᱢᱟᱱᱮ ᱰᱟᱭᱵᱤᱴᱤᱡ ᱦᱚᱲ ᱠᱚ ᱛᱟᱦᱮᱱᱟ ᱩᱱᱤ ᱫᱚ ᱵᱟᱭ ᱡᱚᱢ ᱫᱟᱲᱮᱭᱟᱜᱼᱟ ᱢᱮᱱᱠᱷᱟᱱ ᱡᱩᱫᱤ ᱠᱟᱹᱡ ᱵᱚᱱ ᱦᱟᱞᱠᱟ ᱫᱷᱟᱨᱟ ᱵᱚᱱ ᱦᱮᱬᱮᱢ ᱵᱚᱱ ᱮᱢ ᱠᱷᱟᱱ ᱫᱚ ᱡᱚᱛᱚ ᱦᱚᱲ ᱜᱮᱠᱚ ᱡᱚᱢ ᱫᱟᱲᱮᱭᱟᱜᱼᱟ ᱚᱱᱟ ᱠᱷᱟᱹᱛᱤᱨᱧ ᱞᱟᱹᱭᱮᱫ ᱛᱟᱦᱮᱸᱫ ᱫᱚ ᱡᱩᱫᱤ ᱟᱯᱮ ᱵᱮᱥ ᱱᱩᱱᱟᱹᱜ ᱦᱮᱬᱮᱢ ᱮᱱᱠᱷᱟᱱ ᱫᱚ ᱟᱨ ᱫᱚ ᱟᱨ ᱦᱚᱸ ᱟᱹᱜᱞᱮ ᱵᱟᱨ ᱠᱷᱚᱱᱟᱜ ᱫᱚ ᱤᱧᱫᱚ ᱫᱚᱥᱟᱨ ᱵᱟᱨ ᱠᱷᱚᱱᱟᱜ ᱫᱚ ᱤᱧᱫᱚ ᱟᱯᱮ ᱫᱚ ᱚᱰᱟᱨ ᱵᱟᱹᱧ ᱮᱢᱟᱯᱮᱭᱟ ᱚᱱᱟ ᱠᱷᱟᱹᱛᱤᱨ ᱟᱯᱮ ᱴᱷᱮᱱ ᱤᱧ ᱱᱮᱦᱚᱨᱚᱜ ᱠᱟᱱᱟ ᱡᱩᱫᱤ ᱟᱹᱜᱞᱤ ᱵᱟᱨ ᱤᱧ ᱚᱰᱟᱨᱟ ᱯᱮᱭᱟ ᱮᱱᱠᱷᱟᱱ ᱫᱚ ᱟᱯᱮ ᱠᱟᱹᱡ ᱦᱮᱬᱮᱢ ᱫᱚ ᱱᱟᱦᱟᱜ ᱠᱚᱢ ᱧᱚᱜ ᱯᱮ ᱪᱮᱫᱟᱜ ᱥᱮ ᱦᱮᱬᱮᱢ ᱢᱮᱱᱛᱮᱫ ᱦᱚᱸ ᱛᱤᱱᱟᱹᱜ ᱜᱮ ᱦᱮᱬᱮᱢ ᱮᱢ ᱡᱚᱢᱟ ᱵᱩᱫᱤᱭᱟ ᱦᱚᱸ ᱦᱮᱲᱮᱢ ᱛᱟᱦᱮᱱᱟ ᱠᱟᱞᱚ ᱡᱟᱹᱢᱩᱱ ᱦᱚᱸ ᱦᱮᱲᱮᱢ ᱛᱟᱦᱮᱱᱟ ᱩᱱᱟᱹᱜ ᱜᱟᱱ ᱦᱮᱲᱮᱢ ᱢᱩᱫ ᱨᱮ ᱟᱯᱮ ᱡᱩᱫᱤ ᱡᱚᱛᱚ ᱜᱮ ᱩᱱᱟᱹᱜ ᱦᱮᱬᱮᱢ ᱦᱮᱬᱮᱢᱟ ᱯᱮ ᱮᱢᱟᱜᱼᱟ ᱮᱱᱠᱷᱟᱱ ᱫᱚ ᱪᱤᱠᱟᱹ ᱠᱟᱛᱮᱫ ᱢᱟᱹᱱᱢᱤ ᱡᱚᱢ ᱫᱟᱲᱮᱭᱟᱜᱼᱟ ᱠᱟᱹᱡ ᱠᱟᱹᱡ ᱜᱮᱠᱚ ᱡᱚᱢ ᱫᱟᱲᱮᱭᱟᱜᱼᱟ ᱢᱮᱱᱠᱞᱷᱟᱱ ᱦᱚᱲᱟᱜ ᱵᱟᱯᱞᱟ ᱨᱮ ᱪᱮᱫ ᱨᱮᱱᱟᱜ ᱠᱚ ᱦᱤᱡᱩᱜᱼᱟ ᱡᱚᱢ ᱵᱟᱦᱟᱨ ᱜᱮᱠᱚ ᱦᱤᱡᱩᱜᱼᱟ ᱪᱮᱠᱟᱛᱮ ᱤᱧ ᱰᱷᱮᱨ ᱤᱧ ᱡᱚᱢ ᱫᱟᱲᱮᱭᱟᱜᱢᱟ ᱚᱱᱟ ᱠᱷᱟᱹᱛᱤᱨ ᱜᱮᱠᱚ ᱦᱤᱡᱩᱜᱼᱟ ᱚᱱᱟ ᱠᱷᱟᱹᱴᱤᱨ ᱰᱷᱮᱨ ᱦᱚᱲ ᱮᱱᱠᱷᱟᱱ ᱦᱚᱲ ᱵᱟᱠᱚ ᱡᱚᱢ ᱫᱟᱲᱮᱭᱜᱼᱟ ᱚᱱᱟ ᱨᱮᱱᱟᱜ ᱛᱤᱱᱟᱹᱜ ᱠᱚ ᱞᱟᱹᱭᱟ ᱡᱮ ᱵᱟᱝ ᱟ ᱱᱩᱱᱟᱹᱜ ᱦᱮᱬᱮᱢ ᱛᱟᱦᱮᱸ ᱠᱟᱱᱟᱢᱮᱱᱛᱮᱫ ᱠᱟᱹᱡ ᱡᱩᱫᱤ ᱦᱮᱬᱮᱢ ᱠᱚᱢ ᱛᱟᱦᱮᱱ ᱠᱚᱜ ᱠᱷᱟᱱ ᱟᱹᱰᱤ ᱜᱮ ᱵᱮᱥ ᱠᱚᱜᱼᱟ ᱦᱩᱱᱟᱜ ᱦᱚᱲ ᱟᱹᱰᱤ ᱨᱚᱠᱚᱢ ᱱᱟᱱᱟ ᱦᱩᱱᱟᱹᱨ ᱠᱟᱛᱷᱟ ᱠᱚ ᱨᱚᱲᱟ ᱚᱱᱟ ᱠᱷᱟᱹᱛᱤᱨ ᱤᱧ ᱞᱟᱹᱭᱮᱜᱼᱟ ᱡᱮ ᱤᱧ ᱟᱹᱜᱽᱞᱮ ᱵᱟᱨ ᱠᱷᱚᱱᱟᱜ ᱤᱧ ᱡᱚᱠᱷᱚᱱ ᱜᱮᱧ ᱚᱰᱟᱨᱟᱥᱮ ᱮᱱᱠᱷᱟᱱ ᱤᱧ ᱯᱮ ᱠᱩᱞᱤᱭᱮᱧᱟ ᱡᱳᱜᱟᱳᱜ ᱟᱹᱧᱟ ᱡᱮ ᱵᱟᱯᱞᱟ ᱵᱷᱤᱲ ᱨᱮ ᱯᱟᱪᱮᱫᱪᱚᱝ ᱤᱧ ᱵᱟᱹᱧ ᱞᱟᱹᱭ ᱫᱟᱲᱮᱭᱟᱜ ᱯᱮᱭᱟ ᱡᱮ ᱱᱩᱱᱟᱹᱜ ᱫᱚ ᱟᱞᱚ ᱯᱮ ᱦᱮᱬᱟᱢᱟ ᱢᱮᱱᱛᱮ ᱟᱫᱚ ᱟᱯᱮ ᱢᱤᱫ ᱫᱷᱟᱹᱣ ᱤᱧ ᱠᱩᱞᱤᱧ ᱯᱮ ᱱᱟᱦᱟᱜ ᱡᱩᱫᱤᱧ ᱚᱰᱟᱨ ᱠᱷᱟᱱ ᱮᱱᱠᱷᱟᱱ ᱠᱩᱞᱤᱧ ᱯᱮ ᱢᱤᱫ ᱫᱷᱟᱣ ᱡᱮ ᱱᱩᱱᱟᱹᱜ ᱛᱤᱱᱟᱹᱜ ᱦᱮᱬᱮᱢ ᱫᱚᱨᱠᱟᱨ ᱡᱟᱹᱥᱛᱤ ᱦᱮᱬᱮᱢ ᱢᱤᱰᱤᱭᱟᱢ ᱨᱮ ᱤᱭᱟᱛᱚ ᱠᱚᱢ ᱨᱮ ᱚᱱᱟ ᱠᱷᱟᱹᱛᱤᱨ ᱤᱧ ᱞᱟᱹᱭᱮᱜᱼᱟ ᱡᱮ ᱟᱹᱜᱽᱞᱮ ᱵᱟᱨ ᱠᱷᱚᱱᱟᱜ ᱫᱚ ᱤᱧ ᱩᱱᱟᱹᱜ ᱦᱮᱬᱮᱢ ᱫᱚ ᱟᱞᱚ ᱯᱮ ᱤᱢᱟᱹᱧᱟ ᱱᱤᱛᱚᱜ ᱨᱮᱜᱮᱧ ᱞᱟᱹᱭ ᱟᱯᱮ ᱠᱟᱱᱟ ᱡᱮ ᱵᱟᱯᱞᱟ ᱨᱮ ᱛᱟᱭ ᱯᱚᱨᱚᱵᱽ ᱨᱮᱛᱟᱭ ᱡᱟᱦᱟᱸ ᱛᱤᱥ ᱜᱮᱧ ᱚᱰᱟᱨ ᱠᱷᱟᱱ ᱟᱨ ᱟᱯᱮᱭᱟ ᱨᱮᱥᱴᱩᱨᱮᱴ ᱥᱮ ᱫᱚᱠᱟᱱ ᱛᱟᱯᱮ ᱟᱹᱰᱤ ᱡᱳᱨ ᱧᱩᱛᱩᱢᱟᱱ ᱫᱚᱠᱟᱱ ᱠᱟᱱᱟ ᱨᱚᱛᱚᱱ ᱥᱩᱭᱤᱴᱥ ᱡᱚᱛᱚ ᱦᱚᱲ ᱜᱮᱠᱚ ᱵᱟᱲᱟᱭᱟ ᱟᱨ ᱚᱱᱟ ᱠᱷᱟᱹᱛᱤᱨ ᱜᱮ ᱚᱸᱰᱮ ᱠᱷᱚᱱᱟᱜᱮ ᱤᱧ ᱦᱚᱸᱧ ᱚᱰᱟᱨ ᱟᱠᱟᱜᱼᱟ ᱛᱟᱹᱠᱤ ᱯᱷᱨᱮᱥ ᱵᱟᱞᱟ ᱡᱮ ᱚᱱᱟ ᱪᱮ ᱚᱱᱟ ᱟᱹᱰᱤ ᱫᱤᱱ ᱨᱮᱠᱚ ᱵᱮᱱᱟᱣ ᱟᱠᱜᱼᱟ ᱚᱱᱟᱜᱮᱠᱚ ᱵᱷᱮᱡᱟ ᱠᱟᱜᱼᱟ ᱚᱱᱠᱟ ᱫᱚ ᱵᱟᱝ ᱟ ᱡᱟᱦᱟᱸ ᱱᱤᱛᱚᱜ ᱱᱤᱛᱚᱜ ᱠᱚ ᱵᱮᱱᱟᱣ ᱟᱠᱫᱟ ᱚᱱᱟᱜᱮ ᱠᱚ ᱚᱰᱟᱨ ᱨᱮᱠᱚ ᱮᱢᱟ ᱠᱚᱣᱟ ᱚᱱᱟ ᱠᱷᱟᱹᱛᱤᱨ ᱜᱮᱧ ᱞᱟᱹᱭᱮᱜᱼᱟ ᱟᱫᱚ ᱠᱟᱹᱡ ᱦᱮᱬᱮᱢ ᱛᱮᱫ ᱱᱟᱦᱟᱜ ᱠᱚᱢ ᱧᱚᱜ ᱯᱮ ᱱᱟᱦᱟᱜ ᱵᱟᱥ ᱤᱱᱟᱹᱜ ᱜᱮ ᱞᱟᱞᱟᱹᱭ ᱨᱮᱱᱟᱜ ᱛᱟᱦᱮᱸ ᱠᱟᱱᱟ ᱤᱧᱟᱹᱜ ᱫᱚ